ᱟᱞᱮ ᱫᱚ ᱱᱚᱣᱟ ᱠᱷᱮᱞᱳᱰ ᱨᱮᱫᱚ ᱨᱟᱢᱫᱮᱵᱽ ᱵᱟᱵᱟ ᱜᱤᱧ ᱧᱮᱞ ᱠᱟᱫᱮᱭᱟ ᱚᱱᱮ ᱚᱝᱠᱟᱭ ᱵᱮᱭᱟᱢᱚᱜᱼᱟᱭ ᱟᱫᱚ ᱚᱱᱮ ᱯᱟᱱᱜᱟᱸᱰᱳ ᱠᱟᱛᱮᱭ ᱫᱩᱲᱩᱵᱚᱜᱼᱟᱭ ᱤᱸᱜᱩᱫᱚᱜᱼᱟᱭ ᱞᱟᱹᱴᱤᱡᱚᱜᱼᱟᱭ ᱟᱭᱢᱟ ᱠᱤᱪᱷᱩ ᱚᱝᱠᱟᱧ ᱧᱮᱞ ᱠᱟᱫᱮᱭᱟ ᱵᱮᱭᱟᱢᱚᱜ ᱠᱟᱱᱟᱭ ᱟᱫᱚ ᱚᱝᱠᱟ ᱵᱮᱭᱟᱢ ᱠᱟᱛᱮᱫ ᱛᱤ ᱡᱟᱸᱜᱟ ᱦᱚᱲᱢᱚ ᱦᱟᱹᱥᱩ ᱠᱚ ᱜᱚᱱᱴᱷᱮ ᱦᱟᱹᱥᱩ ᱠᱚ ᱪᱟᱵᱟᱜ ᱠᱟᱱ ᱛᱟᱠᱚᱣᱟ ᱟᱫᱚ ᱚᱱᱟ ᱧᱮᱞᱛᱮ ᱤᱧᱦᱚᱧ ᱚᱝᱠᱟᱭᱫᱟ ᱦᱟᱯᱳᱭᱥᱮ ᱢᱤᱫ ᱫᱤᱱ ᱵᱮᱭᱟᱢ ᱞᱮᱜᱟ ᱞᱮᱱᱜᱤᱧ ᱟᱫᱚ ᱚᱝᱠᱟ ᱜᱮ ᱥᱟᱹᱨᱤᱜᱮ ᱵᱮᱭᱟᱢ ᱞᱮᱜᱟᱭᱮᱱᱟᱹᱧ ᱟᱫᱚ ᱵᱮᱭᱟᱢ ᱞᱮᱜᱟᱭᱮᱱ ᱠᱷᱟᱱ ᱟᱫᱚ ᱜᱚᱱᱴᱷᱮ ᱦᱟᱹᱥᱩ ᱠᱚ ᱠᱚᱢᱟᱣ ᱧᱚᱜᱼᱮᱱ ᱛᱤᱧᱟᱹ ᱟᱫᱚ ᱮᱝᱠᱟ ᱠᱚᱢᱟᱣᱼᱠᱚᱢᱟᱣ ᱟᱨᱦᱚᱸ ᱚᱝᱠᱟ ᱜᱮ ᱵᱮᱭᱟᱢ ᱤᱫᱤᱭᱟᱹᱧ ᱵᱮᱭᱟᱢ ᱤᱫᱤᱭᱟᱹᱧ ᱰᱟᱸᱰᱟ ᱠᱚ ᱦᱟᱹᱥᱩ ᱵᱟᱲᱟᱭᱤᱧᱟᱹ ᱟᱫᱚ ᱠᱚᱢᱟᱣ ᱪᱟᱞᱟᱣᱮᱱ ᱛᱤᱧᱟᱹ ᱠᱚᱢᱟᱣ ᱪᱟᱞᱟᱣᱮᱱ ᱛᱤᱧ ᱠᱷᱟᱱ ᱟᱫᱚᱧ ᱢᱮᱱᱫᱟ ᱦᱳᱭ ᱵᱮᱭᱟᱢ ᱫᱚ ᱛᱚᱵᱮ ᱵᱷᱟᱹᱜᱤᱭᱟᱜ ᱠᱟᱱ ᱜᱮᱭᱟ ᱟᱫᱚ ᱚᱱᱠᱟ ᱵᱮᱭᱟᱢ ᱞᱮᱱᱠᱷᱟᱱ ᱫᱚ ᱚᱝᱠᱟᱜᱮ ᱰᱟᱸᱰᱟ ᱦᱟᱹᱥᱩ ᱜᱚᱱᱴᱷᱮ ᱦᱟᱹᱥᱩ ᱠᱚᱫᱚ ᱪᱟᱵᱟᱜ ᱠᱟᱱ ᱜᱮᱭᱟ ᱵᱮᱭᱟᱢ ᱛᱮ